ᱢᱳᱵᱟᱭᱤᱞ ᱨᱮᱱᱟᱜ ᱵᱷᱟᱜᱮ ᱫᱤᱠ ᱥᱮ ᱵᱷᱟᱜᱮ ᱥᱟᱺᱦᱤᱡ ᱫᱚ ᱢᱮᱱᱟᱜ ᱜᱮᱭᱟ ᱵᱟᱹᱲᱤᱡᱼᱟᱜ ᱦᱚᱸ ᱢᱮᱱᱟᱜ ᱜᱮᱭᱟ ᱢᱮᱱᱠᱷᱟᱡ ᱵᱷᱟᱜᱮᱭᱟᱜ ᱫᱚ ᱟᱭᱢᱟ ᱜᱮ ᱢᱮᱱᱟᱜᱼᱟ ᱡᱮᱢᱚᱱ ᱡᱟᱦᱟᱸᱛᱤᱱᱟᱹᱜ ᱡᱷᱟᱹᱞ ᱨᱮᱜᱮ ᱯᱮᱲᱟ ᱠᱚ ᱥᱮ ᱧᱮᱯᱮᱞ ᱩᱯᱨᱩᱢ ᱦᱚᱲ ᱥᱚᱸᱜᱮ ᱩᱥᱟᱹᱨᱟᱛᱮ ᱥᱚᱸᱜᱮ ᱥᱚᱸᱜᱮ ᱡᱳᱜᱟᱡᱳᱜᱳᱜᱼᱟ ᱫᱩᱠᱼᱵᱤᱯᱚᱫ ᱦᱟᱸᱥᱯᱟᱛᱟᱞ ᱠᱚ ᱥᱮ ᱜᱚᱡᱼᱜᱩᱨ ᱮᱢᱟᱱ ᱛᱮᱭᱟᱜ ᱠᱷᱚᱵᱚᱨ ᱥᱚᱸᱜᱮᱼᱥᱚᱸᱜᱮ ᱛᱮ ᱵᱟᱰᱟᱭ ᱧᱟᱢ ᱫᱟᱲᱮᱭᱟᱜᱼᱟᱭ ᱟᱨ ᱥᱟᱯ ᱠᱟᱜ ᱢᱮ ᱱᱤᱛᱳᱜ ᱡᱟ ᱩᱰᱩᱝᱟᱠᱟᱱ ᱴᱟᱠᱟ ᱯᱚᱭᱥᱟ ᱠᱚ ᱞᱮᱱᱫᱮᱱ ᱦᱚᱸ ᱢᱳᱵᱟᱭᱤᱞ ᱛᱮ ᱦᱩᱭᱩᱜᱚᱜ ᱠᱟᱱ ᱜᱮᱭᱟ ᱢᱮᱱᱠᱷᱟᱡ ᱚᱱᱟ ᱨᱮᱦᱚᱸ ᱵᱟᱹᱲᱤᱡ ᱫᱤᱠ ᱫᱚ ᱢᱮᱱᱟᱜ ᱜᱮᱭᱟ ᱛᱚᱵᱮ ᱵᱷᱟᱹᱜᱤᱭᱟᱜ ᱫᱤᱠ ᱫᱚ ᱡᱟᱹᱥᱛᱤ ᱜᱮᱭᱟ ᱟᱫᱚ ᱱᱚᱣᱟ ᱫᱚ ᱵᱷᱟᱜᱮ ᱜᱮᱭᱟ ᱢᱮᱱᱛᱮ ᱤᱧᱟᱹᱜ ᱦᱩᱫᱤᱥ ᱨᱮᱫᱚ ᱢᱮᱱᱚᱜᱚᱜ ᱠᱟᱱᱟ